ᱟᱞᱮ ᱱᱚᱣᱟ ᱢᱟᱞᱫᱟ ᱰᱤᱥᱴᱤᱠ ᱨᱮ ᱟᱭᱢᱟ ᱨᱚᱠᱚᱢ ᱦᱚᱭ ᱦᱤᱸᱥᱤᱫ ᱵᱚᱫᱚᱞᱚᱜ ᱠᱟᱱᱟ ᱡᱮᱢᱚᱱ ᱵᱟᱹᱨᱥᱟᱹ ᱡᱚᱠᱷᱚᱱ ᱵᱟᱭ ᱫᱟᱜ ᱮᱫᱟ ᱟᱨ ᱱᱚᱜᱼᱚᱭ ᱨᱮᱭᱟᱲ ᱡᱚᱠᱷᱚᱱ ᱮ ᱫᱟᱜ ᱮᱫᱟ ᱟᱭᱢᱟ ᱨᱚᱠᱚᱢ ᱯᱷᱚᱥᱚᱞᱮ ᱱᱚᱥᱴᱚᱭᱮᱫ ᱛᱟᱞᱮᱭᱟ ᱟᱹᱞᱩ ᱡᱮᱢᱚᱱ ᱵᱟᱨᱯᱮ ᱫᱤᱱ ᱵᱟᱹᱨᱥᱟᱹ ᱞᱟᱜᱟᱣ ᱠᱟᱜ ᱠᱟᱱᱟ ᱟᱨ ᱱᱤᱛᱚᱜ ᱦᱚᱸ ᱵᱳᱭᱥᱟᱠᱷ ᱢᱟᱥ ᱦᱚᱸ ᱱᱚᱜᱼᱚᱭ ᱦᱚᱭ ᱦᱤᱸᱥᱤᱫ ᱦᱤᱡᱩᱜ ᱠᱟᱱᱟ ᱱᱚᱜᱼᱚᱭ ᱱᱟᱱᱟ ᱨᱚᱠᱚᱢ ᱦᱚᱭ ᱦᱚᱭ ᱦᱤᱡᱩᱜ ᱦᱚᱭ ᱟᱨᱮᱞ ᱦᱩᱰᱩᱨ ᱵᱤᱡᱽᱞᱤ ᱱᱟᱱᱟ ᱨᱚᱠᱚᱢ ᱯᱷᱚᱥᱚᱞ ᱥᱮ ᱡᱤᱵᱽ ᱡᱚᱱᱛᱩ ᱦᱚᱭ ᱠᱷᱚᱛᱤᱭᱮᱫ ᱠᱚᱣᱟ ᱟᱭᱢᱟ ᱨᱚᱠᱚᱢ ᱡᱤᱱᱤᱥᱮ ᱱᱚᱥᱴᱚᱭᱮᱫᱟ ᱟᱨ ᱚᱲᱟᱜ ᱫᱩᱣᱟᱹᱨ ᱦᱚᱭ ᱵᱟᱹᱲᱤᱡᱫᱟ ᱦᱚᱭ ᱚᱴᱟᱝ ᱮᱫᱟᱭ ᱱᱟᱱᱟ ᱨᱚᱠᱚᱢᱮ ᱠᱷᱚᱛᱤᱭᱮᱫᱟ ᱱᱚᱣᱟ ᱢᱟᱞᱫᱟ ᱰᱤᱥᱴᱤᱠ ᱨᱮ